ᱟᱢ ᱪᱮᱫ ᱞᱮᱠᱟ ᱟᱢᱟᱜ ᱚᱞᱚᱜ ᱞᱟᱹᱜᱤᱫ ᱩᱭᱦᱟᱹᱨ ᱠᱚᱢ ᱟᱜᱩᱭᱟ ᱪᱮᱫ ᱡᱟᱦᱟᱱ ᱟᱹᱭᱠᱟᱹᱣ ᱢᱮᱱᱟᱜ ᱢᱮᱱᱟᱜ ᱛᱟᱢᱟ ᱡᱟᱦᱟᱱ ᱢᱚᱱᱮᱨᱮ ᱫᱷᱟᱨᱚᱱᱟ ᱞᱟᱜᱤᱫ ᱵᱮᱣᱦᱟᱨᱟ ᱚᱠᱟᱴᱟᱜ ᱟᱢ ᱚᱞ ᱞᱟᱜᱤᱫᱼᱟ ᱡᱷᱚᱛᱚ ᱠᱷᱚᱱ ᱡᱟᱥᱛᱤ ᱩᱫᱽᱜᱟᱹᱣ ᱢᱮᱭᱟᱭ ᱚᱱᱟ ᱜᱮ ᱥᱟᱱᱛᱟᱞᱤ ᱞᱟᱠᱪᱟᱨ ᱨᱮ ᱟᱢ ᱥᱚᱨᱠᱟᱨ ᱯᱟᱦᱟᱴᱟ ᱠᱷᱚᱱ ᱪᱮᱫ ᱮ ᱵᱷᱟᱵᱽᱱᱟ ᱦᱚᱪᱚ ᱢᱮᱭᱟ ᱥᱮᱢ ᱵᱷᱟᱵᱽᱱᱟᱜᱼᱟ ᱠᱟᱛᱷᱟ ᱫᱚ ᱱᱚᱶᱟ ᱦᱳᱭᱳᱜ ᱠᱟᱱᱟ ᱡᱟᱦᱟᱸᱭ ᱚᱱᱚᱞᱤᱭᱟᱹ ᱠᱟᱱᱟᱭ ᱩᱱᱤ ᱫᱚᱠᱚ ᱚᱞᱟ ᱚᱱᱚᱞᱤᱭᱟᱹ ᱫᱚ ᱡᱟᱦᱟᱸᱭ ᱠᱟᱱᱟ ᱪᱟᱥᱤ ᱩᱱᱤ ᱫᱚᱭ ᱪᱟᱥᱟ ᱩᱱᱤᱴᱷᱮᱱ ᱫᱚ ᱥᱚᱦᱚᱡᱽ ᱜᱮᱭᱟ ᱢᱮᱱᱠᱷᱟᱱ ᱚᱱᱚᱞᱤᱭᱟᱹ ᱫᱚ ᱪᱮᱫ ᱞᱮᱠᱟᱛᱮ ᱚᱞᱟ ᱵᱟᱭ ᱚᱞᱟ ᱩᱱᱤ ᱫᱚ ᱢᱤᱫ ᱴᱮᱱ ᱡᱟᱦᱟᱱᱟᱜ ᱮ ᱧᱮᱞ ᱞᱮᱠᱷᱟᱱ ᱢᱤᱫ ᱴᱮᱱ ᱜᱷᱚᱴᱚᱱᱟ ᱧᱮᱞ ᱞᱮᱠᱷᱟᱱ ᱚᱱᱟ ᱜᱷᱚᱴᱚᱱᱟ ᱛᱟᱞᱟᱛᱮᱜᱮ ᱩᱱᱤ ᱫᱚ ᱩᱱᱤ ᱫᱚ ᱟᱰᱤ ᱠᱟᱦᱤᱱᱤ ᱚᱞᱟ ᱥᱮ ᱱᱟᱴᱚᱠ ᱚᱞ ᱫᱟᱲᱮᱭᱟᱜᱼᱟ ᱥᱮ ᱡᱟᱛᱛᱨᱟᱭ ᱚᱞ ᱫᱟᱲᱮᱭᱟᱜᱼᱟ ᱱᱚᱜᱼᱚᱭ ᱱᱚᱝᱠᱟ ᱠᱟᱛᱮᱫ ᱱᱩᱠᱩ ᱫᱚᱠᱚ ᱚᱞ ᱟᱜᱩᱭᱟ ᱟᱨ ᱱᱤᱛ ᱦᱚᱸ ᱚᱞᱮᱫ ᱠᱟᱱ ᱜᱮᱭᱟ ᱡᱮᱢᱚᱱ ᱢᱤᱫ ᱴᱮᱱ ᱠᱟᱛᱷᱟᱧ ᱢᱮᱱ ᱮᱫᱟ ᱢᱤᱫ ᱴᱮᱱ ᱦᱚᱲ ᱟᱰᱤ ᱨᱮᱸᱜᱮᱡ ᱦᱚᱲᱮ ᱛᱟᱦᱮᱸ ᱠᱟᱱᱟ ᱟᱨᱮ ᱢᱤᱫ ᱫᱤᱱᱮ ᱚᱠᱟᱭ ᱡᱚᱢᱟ ᱚᱠᱟ ᱫᱤᱱ ᱵᱟᱭ ᱡᱚᱢᱟ ᱟᱫᱚ ᱢᱤᱫ ᱫᱷᱤᱱ ᱦᱚᱨ ᱦᱚᱨ ᱛᱮ ᱪᱟᱞᱟᱜ ᱚᱠᱛᱮ ᱢᱤᱫ ᱴᱮᱡ ᱢᱚᱴᱨᱟᱭ ᱧᱟᱢ ᱠᱮᱫ ᱠᱷᱟᱱ ᱚᱱᱟ ᱢᱚᱴᱨᱟ ᱫᱚ ᱦᱟᱞᱟᱝ ᱠᱮᱫᱟᱭ ᱪᱮᱫ ᱢᱮᱱᱟᱜᱼᱟ ᱵᱟᱝ ᱢᱮᱱᱟᱜᱼᱟ ᱢᱮᱱᱠᱷᱟᱱ ᱚᱱᱟ ᱫᱚ ᱵᱟᱭ ᱩᱭᱦᱟᱹᱨ ᱞᱮᱫᱟ ᱚᱲᱟᱜ ᱨᱮ ᱪᱟᱞᱟᱣ ᱠᱟᱛᱮᱫ ᱮ ᱧᱮᱞᱮᱫ ᱚᱱᱟ ᱨᱮᱢᱟ ᱟᱰᱤ ᱪᱮᱫ ᱠᱚ ᱢᱮᱛᱟᱜ ᱠᱟᱱᱟ ᱟᱰᱤ ᱢᱩᱞᱞᱚᱵᱟᱱ ᱡᱤᱱᱤᱥ ᱢᱮᱱᱟᱜ ᱟᱠᱟᱫᱟ ᱥᱚᱱᱟ ᱨᱩᱯᱟᱹ ᱴᱟᱠᱟ ᱚᱱᱟ ᱜᱷᱮᱸᱴ ᱢᱮᱱᱟᱜ ᱟᱠᱟᱫᱟ ᱟᱫᱚ ᱩᱱᱤ ᱦᱚᱲ ᱫᱚ ᱚᱱᱟ ᱨᱩᱯᱟᱹ ᱴᱟᱠᱟ ᱥᱮ ᱥᱚᱱᱟ ᱰᱳᱸᱵᱳᱜ ᱟᱠᱷᱨᱤᱧ ᱠᱟᱛᱮᱫ ᱩᱱᱤ ᱫᱚ ᱠᱷᱮᱛ ᱦᱟᱥᱟᱭ ᱦᱟᱛᱟᱣ ᱠᱮᱫᱟ ᱟᱨ ᱠᱷᱮᱛᱮ ᱵᱮᱱᱟᱣ ᱠᱮᱫᱟ ᱟᱨᱮ ᱪᱟᱥᱮ ᱟᱨᱡᱟᱣ ᱠᱮᱫᱟ ᱟᱨᱩᱱᱤ ᱫᱚᱦᱚᱲ ᱚᱸᱰᱮᱭ ᱠᱟᱢᱤᱦᱚᱪᱚ ᱠᱚᱣᱟ ᱱᱚᱝᱠᱟ ᱠᱟᱛᱮᱫ ᱱᱩᱠᱩ ᱦᱚᱲ ᱠᱚ ᱠᱟᱢᱤ ᱟᱥᱩᱞᱚᱜᱼᱟ ᱥᱮ ᱟᱡ ᱦᱚᱸᱭ ᱟᱥᱩᱞᱚᱜᱼᱟ ᱚᱱᱟᱛᱮ ᱚᱱᱚᱞᱤᱭᱟᱹ ᱫᱚ ᱟᱰᱤᱢᱚᱸᱡᱽ ᱛᱮ ᱜᱟᱢ ᱠᱟᱦᱱᱤ ᱠᱚ ᱚᱞ ᱫᱟᱲᱮᱭᱟᱜᱼᱟ ᱩᱱᱠᱩ ᱴᱷᱮᱱ ᱫᱚ ᱟᱰᱤ ᱥᱚᱨᱮᱥ ᱜᱮᱭᱟ ᱠᱳᱱᱳ ᱮᱴᱠᱮ ᱴᱚᱲᱮ ᱵᱟᱝ ᱠᱟᱱᱟ